ᱤᱧᱫᱚ ᱵᱤᱜᱽᱜᱟᱱ ᱡᱩᱜᱽ ᱤᱭᱟᱹ ᱞᱟᱹᱜᱤᱫ ᱛᱮᱥᱮ ᱥᱟᱬᱮᱥ ᱡᱩᱜᱽ ᱤᱫᱤᱠᱟᱛᱮ ᱫᱚ ᱩᱱᱟᱹᱜ ᱫᱚ ᱤᱭᱟᱹ ᱫᱚ ᱵᱟᱹᱱᱩᱜ ᱤᱧᱟᱹ ᱛᱟᱯᱚᱨᱮ ᱦᱟᱲᱟᱢ ᱜᱚᱲᱚᱢ ᱵᱩᱲᱦᱤᱛ ᱛᱮᱠᱚ ᱴᱷᱮᱱ ᱠᱷᱚᱱᱜᱮ ᱟᱸᱡᱚᱢ ᱟᱠᱟᱜᱼᱟ ᱪᱮᱛᱟᱱ ᱨᱮᱢᱟ ᱤᱯᱤᱞ ᱮᱸᱜᱮᱞ ᱢᱮᱱᱟᱜ ᱠᱚᱜᱮᱭᱟ ᱩᱱᱠᱩ ᱦᱚᱸᱠᱚ ᱟᱹᱪᱩᱨᱚᱜ ᱠᱟᱱᱜᱮᱭᱟ ᱠᱚ ᱞᱟᱹᱭᱟ

ᱤᱯᱤᱞ ᱠᱚ ᱠᱚ ᱞᱟᱹᱭᱟ ᱩᱱᱠᱩ ᱠᱟᱹᱦᱱᱤ ᱟᱠᱟᱨ ᱛᱮᱜᱮ ᱵᱩᱰᱷᱤ ᱯᱟᱨᱠᱚᱢ ᱟᱨᱟᱬ ᱤᱯᱤᱞ ᱵᱷᱩᱨᱠᱟᱹᱜ ᱤᱯᱤᱞ ᱵᱷᱩᱨᱠᱟᱹᱜ ᱤᱯᱤᱞ ᱩᱱᱠᱩ ᱠᱚᱜᱮᱠᱚ ᱞᱟᱹᱭ ᱵᱟᱲᱟᱞᱮ ᱛᱟᱦᱮᱸ ᱠᱟᱱᱟ

ᱟᱨᱟᱬ ᱤᱯᱤᱞ ᱫᱚ ᱩᱱᱠᱩ ᱫᱚ ᱢᱤᱫ ᱞᱟᱭᱤᱱ ᱛᱮᱜᱮ ᱯᱮᱭᱟ ᱤᱯᱤᱞ ᱠᱚ ᱛᱟᱦᱮᱱ ᱠᱟᱱᱟ ᱩᱱᱠᱩ ᱠᱚᱫᱚ ᱠᱚ ᱞᱟᱹᱭᱟᱞᱮᱭᱟ ᱜᱚᱲᱚᱢ ᱦᱟᱲᱟᱢ ᱜᱚᱲᱚᱢ ᱵᱩᱲᱦᱤ ᱛᱮᱠᱚ

ᱯᱟᱨᱠᱚᱢ ᱤᱯᱤᱞ ᱫᱚ ᱩᱱᱠᱩ ᱫᱚ ᱮᱠᱵᱟᱨᱮ ᱥᱮ ᱯᱩᱱᱭᱟᱹᱜᱮ ᱦᱟᱱᱛᱮ ᱱᱟᱛᱮᱠᱚ ᱛᱟᱦᱮᱸ ᱠᱚᱜᱼᱟ ᱟᱫᱚᱠᱚ ᱢᱮᱱᱟ ᱦᱟᱱᱠᱩ ᱵᱷᱩᱨᱠᱟᱹᱜ ᱤᱭᱟᱹ ᱯᱟᱨᱠᱚᱢ

ᱠᱚ ᱧᱮᱞᱚᱜ ᱠᱟᱱᱟ ᱟᱨ ᱵᱷᱨᱠᱟᱹᱜ ᱤᱯᱤᱞ ᱠᱚᱦᱚᱸ ᱚᱱᱟᱜᱮ ᱩᱱᱤ ᱫᱚ

ᱦᱟᱹᱥᱩᱨ ᱠᱟᱛᱮ ᱧᱮᱞᱚᱜ ᱟᱭ

ᱠᱚᱛᱮᱜᱮ ᱟᱞᱮᱞᱮ ᱧᱮᱞ ᱵᱟᱲᱟ ᱠᱟᱛᱮ ᱠᱚ ᱞᱟᱹᱭᱟᱠᱟᱫ ᱞᱮᱭᱟ ᱟᱨ ᱩᱱᱠᱩᱠᱚ ᱧᱮᱞ ᱠᱟᱛᱮᱜ ᱞᱟᱹᱭᱵᱟᱲᱟ ᱠᱟᱛᱮ ᱜᱮᱞᱮ ᱵᱟᱲᱟᱭ ᱡᱚᱝ ᱠᱟᱱᱟ

ᱤᱯᱤᱞ ᱮᱸᱜᱮᱞ ᱠᱚ ᱢᱮᱱᱟᱜ ᱠᱚᱣᱟ ᱢᱮᱱᱛᱮ ᱟᱨ ᱵᱤᱜᱽᱜᱟᱱ ᱵᱟᱨᱮᱛᱮᱫᱚ ᱩᱱᱟᱹᱜ ᱟᱹᱞᱤᱧ ᱱᱟᱦᱟᱜ ᱵᱟᱹᱱᱩᱜ ᱞᱤᱧᱟᱹ

ᱥᱤᱠᱷᱱᱟᱹᱛ ᱫᱚ ᱩᱱᱠᱩ ᱜᱚᱲᱚᱢ ᱦᱟᱲᱟᱢ ᱜᱚᱲᱚᱢ ᱵᱩᱰᱷᱤ ᱛᱮᱠᱚ ᱴᱷᱮᱡ ᱠᱷᱚᱱ ᱟᱸᱡᱚᱢ ᱠᱟᱛᱮᱜᱮᱞᱤᱝ

ᱞᱟᱹᱭ ᱪᱮᱫ ᱟᱠᱟᱣᱟᱫ ᱞᱤᱧ ᱛᱟᱦᱮᱫ ᱠᱚ ᱟᱨ ᱱᱩᱠᱩ ᱜᱚᱲᱚᱢ ᱦᱟᱲᱟᱢ ᱜᱚᱲᱚᱢ ᱵᱩᱰᱷᱤ ᱛᱮᱠᱚᱦᱚᱸ ᱟᱹᱰᱤᱫᱤᱱ ᱨᱮᱭᱟᱜ ᱠᱟᱛᱷᱟ ᱜᱤᱫᱽᱨᱟᱹ ᱵᱮᱲᱟᱨᱮ ᱱᱚᱣᱟ ᱡᱤᱱᱤᱥ ᱠᱚᱫᱚᱠᱚ ᱞᱟᱹᱭ ᱦᱚᱴᱚᱣᱟᱠᱟᱫ ᱞᱮ ᱛᱟᱦᱮᱫ ᱡᱟᱦᱟᱱᱟᱜ